ᱫᱟᱲᱟ ᱫᱚ ᱫᱟᱲᱟ ᱡᱚᱠᱷᱟᱡ ᱫᱚ ᱢᱤᱫ ᱫᱚᱢ ᱫᱚ ᱵᱚᱞ ᱜᱟᱛᱮᱜ ᱞᱮ ᱪᱟᱞᱟᱜ ᱠᱟᱱ ᱛᱟᱦᱮᱱᱟ ᱵᱚᱞ ᱜᱟᱛᱮᱜ ᱪᱟᱞᱟᱜ ᱡᱚᱠᱷᱚᱡ ᱚᱠᱛᱚ ᱨᱮ ᱟᱞᱮ ᱜᱟᱹᱰᱤ ᱛᱮᱞᱮ ᱪᱟᱞᱟᱜ ᱠᱟᱱ ᱛᱟᱦᱮᱱᱚᱜ ᱯᱮ ᱪᱟᱠᱟ ᱜᱟᱹᱰᱤᱛᱮ ᱟᱞᱮᱭᱟᱜ ᱪᱟᱠᱟ ᱵᱟᱥᱴᱚᱭᱮᱱᱟ ᱤᱱᱟᱹ ᱚᱠᱛᱮ ᱨᱮ ᱟᱞᱮ ᱤᱱᱟᱹ ᱠᱚᱨᱮ ᱪᱮᱫ ᱞᱤᱠ ᱥᱟᱨᱟᱣ ᱞᱟᱹᱜᱤᱫ ᱛᱮ ᱪᱮᱫ ᱫᱚᱠᱟᱱ ᱯᱟᱴ ᱠᱚᱦᱚᱸ ᱵᱟᱞᱮ ᱧᱟᱢ ᱞᱮᱜᱼᱟ ᱚᱸᱰᱮ ᱢᱤᱫᱴᱮᱡ ᱮᱴᱠᱮᱴᱚᱬᱮ ᱦᱳᱭ ᱞᱮᱱᱟ ᱟᱞᱮᱭᱟᱜ ᱤᱱᱟᱹᱯᱚᱨ ᱫᱚ ᱟᱞᱮ ᱟᱨ ᱦᱚᱸ ᱠᱟᱹᱢᱤ ᱠᱚᱞᱮ ᱥᱮᱱ ᱞᱮᱱᱟ ᱠᱟᱹᱢᱤ ᱠᱚ ᱥᱮᱱ ᱚᱠᱛᱚ ᱨᱮ ᱟᱞᱮ ᱴᱨᱮᱱ ᱛᱮᱞᱮ ᱡᱟᱛᱟᱭᱟᱛ ᱞᱮᱱᱟ ᱪᱟᱞᱟᱜ ᱠᱟᱱ ᱛᱟᱦᱮᱱᱚᱜ ᱟᱞᱮ ᱤᱱᱟᱹ ᱪᱟᱞᱟᱣᱮᱱ ᱚᱠᱛᱚ ᱨᱮ ᱢᱤᱫ ᱡᱟᱭᱜᱟ ᱨᱮ ᱫᱩᱲᱩᱵ ᱠᱟᱛᱮᱜ ᱜᱮ ᱟᱞᱮ ᱪᱟᱞᱟᱣ ᱥᱮᱴᱮᱨ ᱦᱳᱭᱮᱱ ᱛᱟᱞᱮᱭᱟ ᱵᱟᱨ ᱧᱤᱫᱟᱹ ᱵᱟᱨ ᱫᱤᱱ ᱫᱷᱚᱨᱮ ᱜᱚᱴᱟ ᱧᱤᱫᱟᱹ ᱮᱸᱰᱮ ᱜᱮ ᱫᱩᱲᱩᱵ ᱠᱚᱜ ᱢᱮ ᱚᱸᱰᱮ ᱠᱷᱚᱱᱮᱢ ᱚᱪᱚᱜ ᱞᱮᱱ ᱠᱷᱟᱱ ᱜᱮ ᱟᱢ ᱡᱟᱭᱜᱟ ᱵᱟᱢ ᱧᱟᱢᱟ ᱚᱸᱰᱮ ᱢᱤᱫᱴᱮᱡ ᱮᱴᱠᱮᱴᱚᱬᱮ ᱦᱩᱭ ᱞᱮᱱᱟ ᱟᱞᱮᱭᱟᱜ ᱤᱱᱟᱹ ᱵᱟᱫᱽ ᱨᱮ ᱟᱞᱮ ᱪᱟᱞᱟᱣ ᱞᱮᱱᱟ ᱞᱮ ᱢᱟᱢᱟ ᱛᱟᱠᱚ ᱥᱮᱡ ᱥᱟᱭᱠᱮᱞ ᱛᱮ ᱵᱚᱞ ᱠᱷᱮᱞᱚᱸᱰ ᱵᱚᱞ ᱠᱷᱮᱞᱳᱸᱰ ᱪᱟᱞᱟᱣ ᱚᱠᱛᱮ ᱨᱮ ᱦᱚᱸ ᱟᱞᱮ ᱥᱟᱭᱠᱮᱞ ᱛᱮᱞᱮ ᱪᱟᱞᱟᱜ ᱠᱟᱱ ᱛᱟᱦᱮᱱᱚᱜ ᱥᱟᱭᱠᱮᱞ ᱪᱟᱠᱟ ᱦᱚᱸ ᱯᱟᱢᱪᱟᱨ ᱮᱱ ᱚᱱᱠᱟ ᱜᱮ ᱟᱞᱮ ᱦᱚᱸ ᱚᱱᱠᱟ ᱜᱮ ᱵᱟᱞᱮ ᱧᱟᱢ ᱞᱮᱜ ᱫᱚᱠᱟᱱ ᱠᱚ ᱟᱫᱚ ᱤᱱᱠᱟ ᱜᱮ ᱟᱨ ᱦᱚᱸ ᱟᱹᱰᱤ ᱟᱭᱢᱟ ᱜᱚᱴᱟ ᱜᱮ ᱥᱮᱱ ᱵᱟᱲᱟ ᱦᱳᱭ ᱠᱟᱱᱟ ᱥᱮ ᱫᱟᱲᱟᱵᱟᱲᱟ ᱦᱳᱭ ᱠᱟᱱᱟ ᱟᱫᱚ ᱚᱱᱠᱟᱜᱮ ᱟᱹᱰᱤ ᱟᱭᱢᱟ ᱜᱟᱱ ᱮᱴᱠᱮᱴᱚᱬᱮ ᱯᱟᱲᱟᱣ ᱠᱟᱱᱟ ᱱᱚᱝᱠᱟ ᱜᱮ ᱟᱹᱰᱤ ᱜᱟᱱ ᱡᱟᱭᱜᱟ ᱨᱮ ᱥᱮᱱ ᱠᱟᱛᱮ ᱥᱩᱵᱮᱵᱥᱛᱷᱥᱟ ᱵᱟᱝ ᱧᱟᱢ ᱠᱟᱱᱟ ᱥᱮ ᱪᱮᱫ ᱟᱹᱰᱤ ᱟᱭᱢᱟ ᱜᱟᱱ ᱜᱮ ᱟᱨ ᱱᱤᱛ ᱠᱟᱛᱮ ᱟᱵᱚ ᱱᱤᱭᱟᱹ ᱫᱤᱥᱚᱢ ᱨᱮᱫᱚ ᱱᱤᱛᱚᱜ ᱫᱚ ᱥᱚᱨᱠᱟᱨ ᱫᱚ ᱧᱩᱭ ᱞᱟᱹᱜᱤᱫ ᱥᱟᱵ ᱢᱟᱨᱥᱟᱞ ᱥᱮ ᱴᱤᱭᱩᱵᱚᱭᱮᱞ ᱠᱚ ᱮᱢᱚᱜ ᱠᱟᱱᱟ ᱥᱮ ᱞᱟᱹᱴᱩ ᱞᱟᱹᱴᱩ ᱥᱚᱦᱚᱨ ᱵᱟᱡᱟᱨ ᱠᱚᱨᱮ ᱫᱚ ᱞᱟᱹᱴᱩ ᱞᱟᱹᱴᱩ ᱚᱲᱟᱜ ᱵᱤᱞᱰᱤᱝ ᱠᱚᱨᱮ ᱫᱚ ᱫᱟᱜ ᱴᱮᱝᱠ ᱛᱟᱦᱮᱱ ᱠᱟᱱᱟ ᱥᱮ ᱚᱱᱟ ᱫᱟᱜ ᱴᱮᱝᱠ ᱠᱷᱚᱡ ᱜᱮ ᱩᱱᱠᱩ ᱟᱠᱚ ᱧᱩᱭ ᱞᱟᱹᱜᱤᱫ ᱥᱮ ᱵᱮᱵᱚᱦᱟᱨ ᱞᱟᱹᱜᱤᱫ ᱟᱠᱚᱣᱟᱜ ᱜᱚᱴᱟ ᱫᱤᱱᱢᱟᱱ ᱞᱟᱹᱜᱤᱫ ᱦᱩᱭᱩᱜ ᱠᱟᱱ ᱛᱟᱠᱚᱣᱟ ᱚᱱᱟ ᱴᱮᱝᱠ ᱠᱷᱚᱡ ᱜᱮ ᱟᱠᱚ ᱠᱚ ᱤᱭᱩᱡᱽ ᱮᱫᱟ